ᱤᱧ ᱥᱮᱨᱮᱧ ᱥᱚᱢᱚᱭ ᱧᱮᱧᱮᱞ ᱦᱚᱲ ᱠᱚ ᱡᱟᱛᱮ ᱠᱚ ᱨᱟᱹᱥᱠᱟᱹ ᱚᱱᱠᱟ ᱞᱮᱠᱟᱧ ᱥᱮᱨᱮᱧᱟ ᱟᱨ ᱢᱚᱡᱽ ᱜᱮ ᱵᱚᱞᱮ ᱩᱱᱠᱩ ᱦᱚᱸᱧ ᱨᱟᱹᱥᱠᱟᱹ ᱦᱚᱪᱚ ᱠᱚ ᱡᱟᱛᱮ ᱤᱧ ᱧᱮᱞᱛᱮ ᱟᱠᱚ ᱦᱚᱸ ᱨᱟᱹᱥᱠᱟᱹ ᱜᱮᱠᱚ ᱵᱩᱡᱷᱟᱹᱣ ᱥᱮ ᱤᱧ ᱦᱚᱸ ᱢᱚᱡᱽ ᱜᱤᱧ ᱵᱩᱡᱷᱟᱹᱣ ᱱᱚᱝᱠᱟ ᱞᱮᱠᱟᱛᱮ ᱟᱨ ᱜᱚᱞᱟ ᱡᱮᱱᱚ ᱢᱚᱡᱽ ᱜᱮ ᱪᱟᱨᱪᱟ ᱤᱧᱟᱹᱧ ᱛᱟᱨᱯᱚᱨᱮ ᱜᱚᱞᱟ ᱵᱚᱞᱮ ᱜᱩᱸᱜᱽᱨᱩᱫᱚᱜ ᱞᱮᱠᱟᱧ ᱟᱹᱭᱠᱟᱹᱣ ᱠᱷᱟᱱ ᱦᱚᱴᱚᱜ ᱠᱚ ᱛᱟᱦᱞᱮ ᱤᱧ ᱫᱚ ᱞᱚᱞᱚ ᱫᱟᱜ ᱧᱩ ᱠᱟᱛᱮᱫ ᱡᱟᱛᱮ ᱢᱚᱡᱽ ᱜᱮ ᱨᱟᱹᱲ ᱪᱟᱞᱟᱜ ᱛᱤᱧ ᱚᱱᱟ ᱜᱤᱧ ᱪᱮᱥᱴᱟᱭᱟ